ᱦᱮᱞᱳ ᱱᱚᱣᱟᱠᱤ ᱯᱚᱞᱟᱥᱵᱟᱲᱤ ᱨᱮᱥᱛᱳᱨᱟ ᱠᱟᱱᱟ ᱟᱹᱞᱤᱧ ᱢᱩᱞᱩᱜ ᱪᱟᱸᱫᱚ ᱞᱚᱡᱽ ᱠᱷᱚᱱᱞᱤᱧ ᱞᱟᱹᱭ ᱮᱫ ᱛᱟᱦᱮᱱᱟ ᱟᱪᱪᱷᱟ ᱟᱵᱮᱱᱟᱜ ᱦᱳᱴᱮᱞ ᱨᱮᱠᱤ ᱦᱳᱢ ᱰᱮᱞᱤᱵᱷᱟᱨᱤ ᱥᱟᱨᱵᱷᱤᱥ ᱢᱮᱱᱟᱜᱼᱟ ᱟᱪᱪᱷᱟ ᱟᱹᱞᱤᱧ ᱠᱤᱪᱷᱩ ᱚᱰᱟᱨ ᱞᱤᱧ ᱢᱮᱱᱮᱫ ᱛᱟᱦᱮᱱᱟ ᱟᱪᱪᱷᱟ ᱥᱟᱝᱜᱮ ᱚᱰᱟᱨ ᱞᱮᱠᱷᱟᱱᱠᱤ ᱠᱳᱱᱚ ᱰᱤᱥᱠᱟᱣᱩᱱᱴ ᱚᱯᱷᱟᱨ ᱢᱮᱱᱟᱜᱼᱟ ᱦᱮᱸ ᱟᱪᱪᱷᱟ ᱴᱷᱤᱠ ᱟᱪᱷᱮ ᱛᱟᱦᱚᱞᱮ ᱚᱰᱟᱨ ᱛᱟᱞᱤᱧ ᱚᱞᱵᱮᱱ ᱛᱟᱦᱚᱞᱮ ᱵᱟᱨ ᱯᱞᱮᱴ ᱪᱟᱣᱢᱤᱱ ᱟᱨ ᱢᱤᱫ ᱯᱞᱮᱴ ᱛᱚᱲᱠᱟ ᱟᱨ ᱢᱚᱬᱮ ᱜᱚᱴᱮᱱ ᱨᱩᱴᱤ ᱚ ᱟᱪᱪᱷᱟ ᱯᱮᱢᱮᱱᱴ ᱫᱚ ᱮᱰᱵᱷᱟᱱᱥ ᱯᱮᱢᱮᱱᱴ ᱦᱩᱭᱩᱜᱼᱟ ᱥᱮ ᱰᱮᱞᱤᱵᱷᱟᱨᱤ ᱡᱚᱠᱷᱚᱱ ᱧᱟᱢ ᱟᱞᱤᱧ ᱩᱱᱨᱮ ᱯᱚᱭᱥᱟ ᱞᱤᱧ ᱯᱮᱢᱮᱱᱴᱟ ᱟᱪᱪᱷᱟ ᱴᱷᱤᱠ ᱟᱪᱷᱮ ᱛᱟᱦᱚᱞᱮ ᱟᱹᱞᱤᱧ ᱯᱷᱳᱱ ᱯᱮ ᱠᱟᱜ ᱠᱟᱱᱟᱞᱤᱧ ᱯᱷᱳᱱ ᱯᱮ ᱛᱮᱜᱮᱞᱤᱧ ᱯᱮᱢᱮᱱᱴᱟ ᱛᱤᱱᱟᱹᱜ ᱜᱷᱚᱱᱴᱟ ᱯᱚᱨᱮᱞᱤᱧ ᱧᱟᱢᱟ ᱮᱠ ᱜᱷᱚᱱᱴᱟ ᱯᱚᱨᱮ ᱴᱷᱤᱠ ᱜᱮᱭᱟ ᱛᱟᱦᱚᱞᱮ ᱮᱠ ᱜᱷᱚᱱᱴᱟ ᱯᱚᱨᱮᱜᱮ ᱵᱷᱮᱡᱟᱭ ᱵᱮᱱ ᱟᱹᱞᱤᱧ ᱯᱷᱳᱱ ᱯᱮ ᱠᱟᱜ ᱠᱟᱱᱟᱞᱤᱧ ᱦᱟᱸᱜ ᱟᱵᱮᱱᱟᱜ ᱤᱭᱟᱹᱨᱮ ᱟᱪᱪᱷᱟ ᱴᱷᱤᱠ ᱜᱮᱭᱟ ᱛᱟᱦᱚᱞᱮ ᱫᱚᱦᱚᱭ ᱫᱟᱞᱤᱧ ᱡᱚᱦᱟᱨᱜᱮ